ᱤᱧ ᱡᱚᱠᱷᱚᱱ ᱞᱟᱹᱴᱩ ᱜᱮ ᱛᱟᱦᱮᱸᱠᱟᱱᱟ ᱛᱚ ᱫᱤᱱᱟᱹᱢ ᱫᱤᱱ ᱫᱚᱥᱴᱟ ᱨᱮ ᱤᱥᱠᱩᱞ ᱛᱟᱦᱮᱸᱠᱟᱱᱟ ᱛᱚ ᱜᱟᱛᱮ ᱠᱚ ᱤᱥᱠᱩᱞ ᱞᱮ ᱪᱟᱞᱟᱜ ᱛᱟᱦᱮᱸᱜᱼᱟ ᱛᱟᱨᱯᱚᱨ ᱫᱤᱱᱟᱹᱢ ᱫᱤᱱ ᱤᱥᱠᱩᱞ ᱪᱟᱞᱟᱜ ᱞᱟᱦᱟᱨᱮ ᱟᱴᱴᱟᱛᱮ ᱛᱩᱯᱩᱱ ᱞᱮ ᱪᱟᱞᱟᱜ ᱛᱟᱦᱮᱸᱱᱟ ᱟᱫᱚ ᱛᱩᱯᱩ ᱡᱚᱠᱷᱚᱱ ᱜᱟᱛᱮ ᱠᱚᱞᱮ ᱯᱟᱭᱨᱟᱜ ᱛᱟᱦᱮᱸᱜᱼᱟ ᱛᱚ ᱫᱤᱱᱟᱹᱢ ᱫᱤᱱ ᱚᱱᱠᱟ ᱜᱮᱞᱮ ᱯᱟᱭᱨᱟᱜᱼᱟ ᱯᱟᱭᱨᱟ ᱯᱟᱭᱨᱟ ᱛᱮ ᱡᱚᱠᱷᱚᱱ ᱤᱥᱠᱩᱞ ᱨᱮᱱᱟᱜ ᱴᱟᱭᱤᱢ ᱥᱮᱴᱮᱨᱮᱱᱟ ᱛᱚ ᱟᱫᱚ ᱚᱲᱟᱜ ᱦᱮᱡ ᱠᱟᱛᱮ ᱫᱟᱠᱟ ᱠᱚ ᱡᱚᱢ ᱠᱟᱛᱮ ᱥᱟᱹᱛ ᱠᱟᱛᱮ ᱤᱥᱠᱩᱞ ᱞᱮ ᱪᱟᱞᱟᱜ ᱛᱟᱦᱮᱸᱜᱼᱟ ᱛᱚ ᱟᱫᱚ ᱤᱥᱠᱩᱞ ᱪᱷᱩᱴᱤᱭᱮᱱᱟ ᱛᱚ ᱜᱚᱨᱚᱢ ᱫᱤᱱ ᱫᱚ ᱤᱥᱠᱩᱞ ᱪᱷᱩᱴᱤ ᱠᱟᱛᱮ ᱚᱲᱟᱜ ᱨᱩᱣᱟᱹᱲ ᱠᱟᱛᱮ ᱟᱫᱚ ᱛᱩᱯᱩᱱ ᱞᱮ ᱪᱟᱞᱟᱜ ᱛᱟᱦᱮᱸᱜᱼᱟ ᱟᱫᱚ ᱞᱮ ᱯᱟᱭᱨᱟᱜ ᱛᱟᱦᱮᱸᱜᱼᱟ ᱛᱚ ᱱᱚᱝᱠᱟ ᱠᱟᱛᱮ ᱫᱤᱱᱟᱰᱢ ᱫᱤᱱ ᱨᱮ ᱤᱧ ᱵᱟᱨ ᱯᱮ ᱜᱷᱚᱱᱴᱟ ᱫᱩᱧ ᱯᱟᱭᱨᱟ ᱫᱟᱲᱮᱭᱟᱜᱼᱟ